ᱤᱧ ᱨᱮᱱ ᱠᱩᱥᱤᱭᱟᱱᱤᱡ ᱵᱤᱜᱟᱱᱤ ᱫᱚᱭ ᱦᱩᱭᱩᱜ ᱠᱟᱱᱟ ᱟᱵᱫᱩᱞ ᱠᱟᱞᱟᱢ ᱱᱩᱭ ᱫᱚ ᱟᱹᱰᱤ ᱢᱟᱨᱟᱝ ᱵᱤᱜᱟᱱᱮ ᱛᱟᱦᱮᱱ ᱠᱟᱱᱟ ᱟᱨ ᱩᱱᱤ ᱫᱚ ᱟᱹᱰᱤ ᱢᱟᱨᱟᱝ ᱵᱤᱜᱟᱱᱤᱭ ᱛᱟᱦᱮᱸ ᱠᱟᱱᱟ ᱟᱨ ᱚᱱᱟ ᱟᱵᱚ ᱵᱳᱢᱮ ᱵᱮᱱᱟᱣ ᱫᱟᱲᱮ ᱞᱮᱫᱟ ᱟᱫᱚ ᱚᱱᱟ ᱛᱮ ᱩᱱᱤ ᱫᱚᱧ ᱠᱩᱥᱤ ᱟᱭᱟ ᱟᱵᱫᱩᱞ ᱠᱟᱞᱟᱢ ᱱᱩᱭ ᱫᱚ ᱡᱩᱫᱤᱣ ᱮᱴᱟᱜ ᱫᱤᱥᱚᱢ ᱠᱷᱚᱱ ᱡᱩᱫᱤ ᱡᱟᱦᱟᱸᱱᱟᱜ ᱫᱷᱚᱝᱥᱚ ᱠᱚ ᱦᱮᱡ ᱞᱮᱱ ᱠᱷᱟᱱ ᱛᱟᱦᱚᱞᱮ ᱟᱵᱚ ᱦᱚᱵᱚᱱ ᱫᱷᱚᱝᱥᱚ ᱫᱟᱲᱮ ᱟᱠᱚᱣᱟ ᱚᱱᱟᱛᱮ ᱱᱩᱭ ᱫᱚ ᱤᱧ ᱫᱩᱧ ᱠᱩᱥᱤ ᱟᱭᱟ